ᱨᱟᱦᱟ ᱢᱚᱡᱽ ᱫᱚᱦᱚᱭ ᱞᱟᱹᱜᱤᱫ ᱛᱮᱫᱚ ᱤᱧᱫᱚ ᱚᱱᱟ ᱡᱮᱢᱚᱱ ᱚᱱᱮ ᱨᱮᱭᱟᱲ ᱥᱚᱢᱚᱭᱫᱚ ᱚᱱᱟ ᱞᱚᱞᱚ ᱫᱟᱜ ᱜᱮᱧ ᱧᱩ ᱵᱟᱲᱟᱭᱟ ᱟᱨ ᱚᱱᱟᱛᱮ ᱟᱹᱰᱤ ᱵᱮᱥ ᱵᱩᱡᱷᱟᱹᱜᱼᱟ ᱟᱨ ᱚᱱᱟ ᱡᱮᱢᱚᱱ ᱢᱮᱱᱟᱜᱼᱟ ᱜᱳᱞ ᱢᱚᱨᱤᱪ ᱪᱟ ᱠᱟᱛᱮᱫᱤᱧ ᱧᱩᱭᱟ ᱟᱨ ᱢᱮᱱᱟᱜᱼᱟ ᱢᱚᱫᱷᱩ ᱫᱩᱢᱩᱨ ᱨᱟᱥᱟᱠᱚ ᱢᱮᱱᱟ ᱚᱱᱟ ᱚᱱᱟᱦᱚᱧ ᱡᱚᱢ ᱵᱟᱲᱟᱭ ᱜᱮᱭᱟ ᱨᱟᱦᱟ ᱢᱚᱡᱽ ᱫᱚᱦᱚᱭ ᱞᱟᱹᱜᱤᱫᱛᱮ ᱟᱫᱚ ᱦᱮᱸᱜᱼᱮ ᱱᱤᱭᱟᱹᱠᱚ ᱡᱚᱢ ᱵᱟᱲᱟ ᱠᱟᱛᱮᱫ ᱡᱚᱢ ᱞᱮᱠᱷᱟᱱᱫᱚ ᱨᱟᱦᱟ ᱠᱚᱦᱚᱸ ᱪᱮ ᱞᱟᱹᱱᱰᱨᱤᱦᱚᱸ ᱡᱚᱛᱚᱱ ᱫᱚᱦᱚ ᱜᱟᱱᱚᱜᱼᱟ ᱥᱮ ᱡᱩᱛᱩᱜᱼᱟ ᱱᱤᱭᱟᱹᱜᱮ